ᱜᱩᱜᱚᱞ ᱪᱤᱛᱟᱹᱨ ᱫᱚ ᱟᱹᱰᱤ ᱱᱟᱯᱟᱭ ᱮᱯ ᱠᱟᱱᱟ ᱡᱟᱦᱟᱸ ᱨᱮ ᱟᱢᱟᱜ ᱯᱷᱳᱴᱳ ᱪᱮ ᱟᱢᱟᱜ ᱮᱢᱟᱱ ᱛᱮᱢᱟᱱ ᱰᱚᱠᱳᱢᱮᱱᱴᱥ ᱠᱚ ᱡᱟᱹᱨᱩᱨᱤ ᱥᱟᱢᱟᱱ ᱠᱚ ᱢᱮᱱᱠᱷᱟᱱ ᱡᱟᱹᱨᱩᱨᱤ ᱰᱚᱠᱳᱢᱮᱱᱴᱥ ᱟᱨ ᱟᱹᱰᱤᱜᱟᱱ ᱚᱱᱠᱟᱱ ᱡᱤᱱᱤᱥ ᱢᱮᱱᱟᱜᱼᱟ ᱡᱟᱦᱟᱸ ᱟᱢ ᱜᱩᱜᱚᱞ ᱪᱤᱛᱟᱹᱨ ᱨᱮᱢ ᱫᱚᱦᱚ ᱫᱟᱲᱮᱭᱟᱜᱼᱟ ᱡᱟᱦᱟᱸ ᱛᱤᱥ ᱟᱢᱟᱜ ᱯᱷᱳᱱ ᱟᱢᱟᱜ ᱰᱤᱵᱷᱟᱭᱤᱥ ᱡᱩᱫᱤ ᱛᱟᱢ ᱨᱟᱹᱯᱩᱫᱚᱜᱼᱟ ᱪᱮ ᱡᱟᱦᱟᱸ ᱨᱮ ᱟᱫᱚᱜᱼᱟ ᱥᱮ ᱠᱷᱟᱨᱟᱯᱚᱜᱼᱟ ᱤᱱᱟᱹᱠᱷᱟᱱ ᱯᱷᱳᱱ ᱢᱟᱛᱟᱢ ᱠᱷᱟᱨᱟᱯᱚᱜ ᱜᱮᱭᱟ ᱞᱮᱠᱤᱱ ᱡᱩᱫᱤ ᱟᱢ ᱜᱩᱜᱚᱞ ᱪᱤᱛᱟᱹᱨ ᱨᱮ ᱟᱢᱟᱜ ᱯᱷᱳᱴᱳ ᱥᱮ ᱟᱢᱟᱜ ᱡᱟᱹᱨᱩᱨᱤ ᱰᱚᱠᱳᱢᱮᱱᱴᱥ ᱮᱢ ᱫᱚᱦᱚ ᱠᱟᱜ ᱠᱷᱟᱱ ᱚᱱᱟ ᱫᱚ ᱥᱩᱨᱚᱠᱠᱷᱤᱛ ᱛᱟᱦᱮᱱᱟ ᱟᱫᱚ ᱱᱚᱣᱟ ᱱᱚᱣᱟ ᱵᱟᱨᱮ ᱛᱮᱫᱚ ᱱᱤᱭᱟᱹᱜᱤᱧ ᱢᱮᱱᱟ ᱠᱤ ᱜᱩᱜᱚᱞ ᱪᱤᱛᱟᱹᱨ ᱫᱚ ᱟᱹᱰᱤᱜᱮ ᱱᱟᱯᱟᱭᱟ ᱟᱨ ᱱᱚᱣᱟ ᱱᱚᱣᱟ ᱫᱚ ᱟᱹᱰᱤᱜᱮ ᱱᱟᱯᱟᱭᱟ